ᱥᱟᱨᱯᱷᱤᱝ ᱵᱳᱴ ᱫᱚ ᱢᱤᱫᱴᱤᱱ ᱯᱟᱴᱟ ᱞᱮᱠᱟᱱ ᱛᱟᱦᱮᱱᱟ ᱚᱱᱟ ᱫᱚ ᱫᱟᱜ ᱨᱮ ᱪᱷᱚᱞᱠᱟᱜᱼᱟ ᱟᱨ ᱚᱸᱰᱮ ᱥᱟᱨᱯᱷᱤᱝ ᱵᱳᱴ ᱨᱮ ᱫᱮᱡᱽ ᱠᱟᱛᱮᱫ ᱫᱟᱜ ᱨᱮ ᱪᱟᱞᱟᱣ ᱫᱟᱲᱮᱭᱟᱜᱼᱟᱢ ᱦᱟᱱᱛᱮ ᱱᱟᱛᱮᱢ ᱪᱟᱞᱟᱣ ᱫᱟᱲᱮᱭᱟᱜᱼᱟ ᱫᱟᱜ ᱨᱮ ᱫᱚᱢᱮ ᱪᱷᱚᱞᱠᱟᱜᱼᱟ ᱵᱟᱭ ᱩᱱᱩᱢᱚᱜᱼᱟ ᱟᱨ ᱚᱸᱰᱮ ᱫᱮᱡᱽ ᱠᱟᱛᱮᱫ ᱦᱚᱲ ᱦᱟᱱᱛᱮ ᱱᱟᱛᱮ ᱠᱚ ᱪᱟᱞᱟᱜᱼᱟᱠᱚ ᱯᱩᱨᱟᱹ ᱢᱚᱡᱟ ᱜᱮ ᱵᱩᱡᱷᱟᱹᱜᱼᱟ ᱟᱨ ᱤᱧ ᱦᱚᱸ ᱚᱸᱰᱮ ᱥᱟᱨᱯᱷᱤᱝ ᱵᱳᱴ ᱪᱮᱛᱟᱱ ᱨᱮ ᱡᱟᱸᱜᱟ ᱫᱚᱦᱚ ᱠᱟᱛᱮᱫ ᱚᱸᱰᱮ ᱫᱮᱡᱽ ᱠᱟᱛᱮᱫ ᱟᱨ ᱫᱟᱜ ᱨᱤᱧ ᱪᱷᱚᱞᱠᱟᱜᱼᱟ ᱟᱨ ᱜᱟᱛᱮ ᱠᱚᱦᱚᱸ ᱮᱢᱟ ᱠᱚᱣᱟᱹᱧ ᱩᱱᱠᱩ ᱦᱚᱸ ᱢᱟᱱᱮ ᱢᱚᱡᱟᱭᱟᱠᱚ ᱢᱚᱡᱟᱭᱟᱠᱚ ᱨᱟᱹᱥᱠᱟᱹᱭᱟᱠᱚ ᱥᱟᱨᱯᱷᱤᱝ ᱵᱳᱴ ᱨᱮ ᱫᱮᱡᱽ ᱠᱟᱛᱮᱫ ᱡᱚᱛᱚ ᱦᱚᱲ ᱜᱮᱞᱮ ᱤᱭᱟᱹᱭᱟ ᱡᱟᱦᱟᱸ ᱛᱤ ᱨᱮᱜᱮ ᱟᱞᱮ ᱯᱷᱨᱤ ᱞᱮ ᱧᱟᱢᱟ ᱩᱢᱩᱜ ᱩᱢᱩᱜᱼᱛᱩᱯᱩᱱ ᱠᱚᱞᱮ ᱪᱟᱞᱟᱜᱼᱟ ᱮᱱᱠᱷᱟᱱ ᱚᱱᱟ ᱵᱳᱴ ᱞᱮ ᱤᱫᱤᱭᱟ ᱟᱞᱮ ᱟᱨ ᱫᱮᱡᱚᱜᱼᱟᱞᱮ ᱟᱨ ᱯᱩᱨᱟᱹ ᱞᱮ ᱤᱭᱟᱹᱭᱟ ᱨᱟᱹᱥᱠᱟᱹᱭᱟᱞᱮ ᱡᱚᱛᱚ ᱦᱚᱲ ᱯᱟᱹᱨᱤ ᱯᱟᱹᱨᱤ ᱟᱫᱚ ᱚᱱᱟ ᱫᱚ ᱩᱱᱟᱹᱜ ᱵᱟᱢ ᱩᱱᱩᱢᱚᱜᱼᱟ ᱪᱮᱛᱟᱱ ᱫᱟᱜ ᱪᱮᱛᱟᱱ ᱪᱮᱛᱟᱱ ᱛᱮᱜᱮ ᱟᱹᱰᱤ ᱡᱷᱟᱹᱞᱮᱢ ᱪᱟᱞᱟᱜᱼᱟ ᱦᱟᱱᱛᱮ ᱱᱟᱛᱮᱢ ᱪᱷᱚᱞᱠᱟ ᱪᱷᱚᱞᱠᱤᱜᱼᱟᱢ ᱪᱷᱚᱞᱠᱟᱣ ᱪᱟᱞᱟᱜᱼᱟᱢ ᱪᱷᱚᱞᱠᱟᱣ ᱦᱤᱡᱩᱜᱼᱟᱢ ᱟᱨ ᱡᱟᱦᱟᱸ ᱨᱮ ᱫᱚᱜ ᱞᱤᱡᱤᱱᱟ ᱚᱸᱰᱮ ᱦᱚᱸ ᱟᱹᱰᱤ ᱪᱮᱦᱨᱟ ᱚᱸᱰᱮ ᱜᱟᱱᱚᱜᱼᱟ ᱪᱷᱚᱞᱠᱟᱜᱼᱟ ᱪᱮᱛᱟᱱ ᱥᱮᱫ ᱜᱮ ᱮᱠᱫᱚᱢ ᱮᱢ ᱪᱷᱚᱞᱠᱟᱣ ᱪᱟᱞᱟᱜᱼᱟ ᱟᱨ ᱩᱱᱩᱢ ᱵᱟᱢ ᱩᱱᱩᱢᱚᱜᱼᱟ ᱛᱚᱵᱮ ᱚᱱᱟ ᱫᱚ ᱠᱚᱱᱴᱨᱳᱞ ᱵᱚᱰᱤ ᱠᱚᱱᱴᱨᱳᱞ ᱛᱟᱦᱮᱸ ᱞᱟᱹᱠᱛᱤ ᱠᱟᱱᱟ ᱚᱱᱟ ᱵᱟᱲᱟᱭ ᱚᱱᱟ ᱵᱟᱲᱟᱭ ᱞᱟᱹᱠᱛᱤ ᱠᱟᱱᱟ ᱚᱱᱟ ᱯᱨᱮᱠᱴᱤᱥ ᱞᱟᱹᱠᱛᱤ ᱠᱟᱱᱟ ᱵᱟᱝᱠᱷᱟᱱ ᱫᱚ ᱟᱹᱛᱷᱟᱹᱲᱟ ᱱᱚᱝᱠᱟᱱ ᱡᱟᱦᱟᱱ ᱟᱹᱛᱷᱟᱹᱲᱤ ᱦᱚᱲ ᱠᱚᱫᱚ ᱵᱟᱠᱚ ᱫᱟᱲᱮᱭᱟᱜᱼᱟ ᱦᱩᱱᱟᱹᱝ ᱚᱸᱰᱮ ᱫᱚ ᱴᱟᱴᱠᱟ ᱜᱮ ᱧᱩᱨᱩᱜ ᱟᱠᱚ ᱚᱸᱰᱮ ᱥᱟᱨᱯᱷᱤᱝ ᱵᱳᱴ ᱨᱮ ᱫᱮᱡᱽ ᱛᱤᱸᱜᱩ ᱛᱟᱦᱮᱱ ᱦᱚᱸ ᱵᱟᱠᱚ ᱫᱟᱲᱮᱭᱟᱜᱼᱟ ᱠᱚ ᱚᱱᱟ ᱨᱮ ᱟᱴᱠᱟᱣ ᱜᱮ ᱵᱟᱠᱚ ᱫᱟᱲᱮᱭᱟᱜᱼᱟ ᱡᱟᱦᱟᱸᱭ ᱯᱨᱮᱠᱴᱤᱥ ᱠᱟᱜᱼᱟᱭ ᱩᱱᱠᱩ ᱜᱮ ᱟᱫᱚ ᱟᱞᱮ ᱫᱚ ᱫᱤᱱ ᱜᱮᱞᱮ ᱤᱭᱟᱹᱭᱟᱞᱮ ᱯᱨᱮᱠᱴᱤᱥ ᱪᱟᱵᱟ ᱟᱠᱟᱫᱟᱞᱮ ᱫᱤᱱ ᱜᱮᱞᱮ ᱫᱮᱡᱚᱜᱼᱟ ᱫᱤᱱ ᱜᱮ ᱤᱫᱤᱭᱟᱞᱮ ᱟᱨ ᱫᱟᱜ ᱨᱮᱞᱮ ᱤᱫᱤᱭᱟ ᱟᱨ ᱫᱟᱜ ᱨᱮ ᱢᱟᱲᱟᱝ ᱫᱚᱞᱮ ᱤᱭᱟᱹᱭᱟ ᱤᱭᱟᱹᱜ ᱦᱟᱴᱟᱲᱚᱜᱼᱟᱞᱮ ᱛᱟᱭᱚᱢ ᱛᱮᱫᱚ ᱜᱟᱰᱟ ᱦᱚᱸᱞᱮ ᱤᱫᱤᱭᱟ ᱜᱟᱰᱟ ᱨᱮᱦᱚᱸ ᱟᱹᱰᱤ ᱪᱮᱦᱨᱟ ᱵᱩᱡᱷᱟᱹᱜᱼᱟ ᱟᱨ ᱦᱟᱱᱛᱮ ᱱᱟᱛᱮ ᱞᱮ ᱪᱷᱚᱞᱠᱟᱼᱪᱷᱚᱞᱠᱤ ᱞᱮ ᱪᱟᱞᱟᱜᱼᱟᱞᱮ ᱟᱨ ᱚᱱᱠᱟ ᱚᱱᱠᱟ ᱛᱮ ᱤᱧ ᱨᱮᱱ ᱜᱟᱛᱮ ᱠᱚᱦᱚᱸ ᱠᱚ ᱦᱟᱛᱟᱣᱟᱠᱟᱫᱼᱟᱠᱚ ᱮᱱᱠᱷᱟᱱ ᱟᱹᱰᱤ ᱦᱚᱲ ᱢᱤᱫ ᱫᱷᱟᱣ ᱛᱮᱞᱮ ᱤᱭᱟᱹᱭᱟ ᱥᱟᱨᱯᱷᱤᱝ ᱵᱳᱴ ᱨᱮᱱᱟᱜ ᱢᱚᱡᱟ ᱞᱮ ᱦᱟᱛᱟᱣᱟ ᱨᱟᱹᱥᱠᱟᱹᱭᱟᱞᱮ ᱯᱩᱨᱟᱹ ᱡᱷᱚᱛᱚ ᱦᱚᱲ